ᱱᱤᱛᱳᱜ ᱢᱟ ᱫᱟᱜ ᱫᱤᱱ ᱢᱟ ᱯᱟᱨᱚᱢ ᱧᱚᱜᱮᱱ ᱛᱟᱵᱚᱱ ᱛᱚ ᱱᱤᱛᱳᱜ ᱫᱚ ᱱᱚᱜᱼᱚᱭ ᱨᱟᱵᱟᱝ ᱫᱤᱱ ᱥᱮᱴᱮᱨᱚᱜ ᱠᱟᱱ ᱟᱫᱚ ᱚᱱᱟᱛᱮ ᱛᱷᱚᱲᱟ ᱥᱮᱛᱟᱜ ᱵᱮᱲᱟ ᱫᱚ ᱨᱟᱵᱟᱝ ᱵᱩᱡᱷᱟᱹᱜ ᱠᱟᱱᱟ ᱛᱤᱠᱤᱱ ᱵᱮᱲᱟ ᱢᱟ ᱥᱤᱛᱩᱝ ᱠᱟᱱ ᱟᱨ ᱟᱭᱩᱵ ᱥᱮᱫᱢᱟ ᱛᱷᱚᱲᱟ ᱵᱟᱹᱭᱼᱵᱟᱹᱭᱛᱮ ᱛᱷᱚᱲᱟᱼᱛᱷᱚᱲᱟᱛᱮ ᱨᱟᱵᱟᱝ ᱠᱟᱱᱟ ᱟᱨ ᱨᱟᱵᱟᱝ ᱠᱟᱱᱟ ᱟᱨ ᱥᱮᱛᱟᱜᱼᱥᱮᱛᱟᱜ ᱫᱚ ᱱᱚᱣᱟ ᱨᱤᱢᱤᱞ ᱰᱩᱰᱨᱩᱡ ᱮᱫ ᱛᱮ ᱛᱷᱚᱲᱟ ᱨᱟᱵᱟᱝ ᱠᱚᱢ ᱵᱩᱡᱷᱟᱹᱜ ᱠᱟᱱᱟ ᱟᱨ ᱵᱟᱝᱠᱷᱟᱱ ᱫᱚ ᱱᱚᱣᱟ ᱦᱚᱭᱛᱮ ᱠᱷᱟᱡ ᱫᱚ ᱛᱷᱚᱲᱟ ᱨᱮᱭᱟᱲ ᱨᱟᱵᱟᱝ ᱨᱮᱭᱟᱲ ᱨᱟᱵᱟᱝ ᱜᱮ ᱵᱩᱡᱷᱟᱹᱜ ᱠᱟᱱᱟ ᱟᱨ ᱱᱤᱛᱳᱜ ᱫᱚ ᱱᱚᱣᱟ ᱦᱚᱭ ᱛᱷᱚᱲᱟᱭ ᱠᱚᱢ ᱟᱠᱟᱫᱛᱮ ᱨᱟᱵᱟᱝ ᱦᱚᱸ ᱛᱷᱚᱲᱟ ᱠᱚᱢ ᱟᱠᱟᱱᱟ ᱟᱨ ᱵᱮᱨ ᱦᱚᱸ ᱱᱚᱜᱼᱚᱭ ᱛᱤᱠᱤᱱ ᱵᱮᱲᱟᱭᱮᱱ ᱛᱮ ᱥᱤᱛᱩᱝ ᱦᱚᱸ ᱵᱩᱡᱷᱟᱹᱜ ᱠᱟᱱᱟ ᱟᱨ ᱵᱟᱹᱭᱼᱵᱟᱹᱭᱛᱮ ᱱᱟᱦᱟᱜ ᱡᱮᱢᱚᱱ ᱡᱮᱢᱚᱱ ᱵᱮᱨᱮ ᱦᱟᱹᱥᱩᱨ ᱤᱫᱤᱜᱼᱟ ᱚᱱᱠᱟ ᱚᱱᱠᱟ ᱜᱮ ᱱᱟᱦᱟᱜ ᱯᱷᱤᱨ ᱵᱟᱹᱭᱼᱵᱟᱹᱭᱛᱮ ᱨᱟᱵᱟᱝ ᱫᱚ ᱱᱟᱦᱟᱜ ᱮ ᱥᱟᱹᱨᱫᱤᱧᱚᱜ ᱛᱟᱵᱚᱱ